ᱦᱮᱸ ᱟᱢ ᱫᱚᱠᱤ ᱥᱩᱠᱞᱟᱞ ᱵᱟᱹᱵᱩ ᱚᱻ ᱟᱪᱷᱟ ᱟᱪᱪᱷᱟ ᱢᱟᱞᱫᱟ ᱡᱮᱞᱟ ᱢᱟᱞᱫᱟ ᱡᱮᱞᱟ ᱞᱩᱠᱠᱷᱨᱤ ᱯᱤᱱᱰᱤ ᱛᱚ ᱦᱮᱸ ᱦᱮᱸ ᱡᱟᱦᱳᱠ ᱦᱮᱸ ᱤᱧᱫᱚ ᱢᱤᱫᱴᱮᱱ ᱥᱩᱥᱟᱹᱨᱤᱭᱟᱹ ᱠᱟᱹᱱᱟᱹᱧ ᱦᱮᱸ ᱟᱵᱚ ᱦᱚᱲ ᱦᱚᱯᱚᱱᱟᱜ ᱦᱟᱞ ᱦᱩᱵᱤᱜᱚᱫ ᱦᱮᱸ ᱟᱵᱚᱣᱟᱜ ᱞᱟᱭᱼᱞᱟᱠᱪᱟᱨ ᱟᱹᱨᱤᱪᱟᱹᱞᱤ ᱦᱮᱸ ᱱᱚᱣᱟ ᱠᱚ ᱴᱷᱤᱠ ᱴᱷᱟᱠ ᱢᱟᱹᱡᱷᱤ ᱟᱹᱨᱤ ᱠᱚ ᱪᱟᱞᱟᱜ ᱠᱟᱱᱟ ᱥᱮ ᱵᱟᱝ ᱚᱱᱟ ᱥᱟᱶᱛᱮ ᱚᱞᱚᱜ ᱯᱟᱲᱦᱟᱜ ᱥᱮᱫ ᱛᱤᱱᱟᱹᱜ ᱞᱮᱠᱟ ᱵᱚ ᱞᱟᱦᱟᱣᱟᱠᱟᱱᱟ ᱥᱮ ᱟᱯᱮ ᱢᱟᱞᱫᱟ ᱡᱮᱞᱟ ᱚᱸᱰᱮ ᱟᱵᱚᱣᱟᱜ ᱡᱤᱭᱚᱱ ᱫᱷᱟᱨᱟ ᱦᱚᱲ ᱦᱚᱯᱚᱱ ᱠᱚᱣᱟᱜ ᱡᱤᱭᱚᱱ ᱫᱷᱟᱨᱟ ᱪᱮᱫ ᱞᱮᱠᱟ ᱱᱚᱣᱟ ᱞᱟᱹᱜᱤᱫ ᱛᱮ ᱛᱷᱚᱲᱟ ᱞᱮ ᱛᱩᱱᱠᱷᱤ ᱛᱚᱞᱟᱥ ᱵᱟᱲᱟᱭᱮᱫᱟ ᱟᱫᱚ ᱚᱱᱟ ᱞᱮᱠᱟ ᱛᱮ ᱟᱢᱟᱜ ᱧᱩᱛᱩᱢ ᱞᱮ ᱧᱟᱢ ᱟᱠᱟᱫᱟ ᱟᱨ ᱚᱱᱟ ᱞᱮᱠᱟ ᱛᱮ ᱟᱢ ᱥᱟᱶ ᱠᱩᱠᱞᱤ ᱨᱚᱯᱚᱲᱚᱜ ᱦᱩᱭᱩᱜ ᱠᱟᱱᱟ ᱟᱫᱚ ᱜᱚᱝᱠᱮ ᱱᱟᱯᱟᱭ ᱵᱟᱲᱟ ᱜᱮᱛᱚ ᱱᱟᱦᱟᱜ ᱦᱮᱸ ᱦᱮᱸ ᱦᱮᱸ ᱤᱧ ᱫᱚ ᱵᱚᱨᱫᱷᱚᱢᱟᱱ ᱡᱮᱞᱟ ᱠᱷᱚᱱ ᱵᱚᱨᱫᱷᱚᱢᱟᱱ ᱡᱮᱞᱟ ᱢᱮᱢᱟᱨᱤ ᱠᱷᱚᱱ ᱦᱮᱸ ᱦᱮᱸ ᱟᱫᱚ ᱢᱤᱫᱴᱮᱱ ᱦᱮᱸ ᱟᱫᱚ ᱠᱟᱛᱷᱟ ᱫᱚ ᱦᱩᱭᱩᱜ ᱠᱟᱱᱟ ᱟᱯᱮ ᱚᱱᱟ ᱢᱟᱞᱫᱟ ᱡᱮᱞᱟ ᱟᱵᱚ ᱦᱚᱲ ᱦᱚᱯᱚᱱ ᱦᱮᱸ ᱚᱸᱰᱮ ᱫᱚ ᱛᱤᱱᱟᱹᱜ ᱵᱚᱞᱚᱠ ᱢᱮᱱᱟᱜᱼᱟ ᱦᱚᱲ ᱠᱚ ᱩᱱᱠᱩ ᱫᱚ

ᱟᱪᱪᱷᱟ ᱟᱪᱪᱷᱟ

ᱟᱪᱪᱷᱟ ᱟᱪᱪᱷᱟ ᱟᱫᱚ ᱱᱟᱦᱟᱜ ᱟᱵᱚ ᱦᱚᱲ ᱦᱚᱯᱚᱱ ᱠᱚ ᱦᱮᱸ ᱡᱤᱭᱚᱱ ᱫᱚ ᱪᱮᱫ ᱞᱮᱠᱟ ᱛᱮᱠᱚ ᱠᱷᱟᱸᱰᱟᱣᱮᱫᱟ ᱟᱯᱮ ᱚᱸᱰᱮ ᱫᱚ ᱦᱮᱸ

ᱱᱚᱝᱠᱟ

ᱢᱟᱱᱮ ᱪᱟᱜ ᱟᱫᱚ ᱦᱮᱸ ᱟᱪᱪᱷᱟ ᱢᱟᱞᱫᱟ ᱡᱮᱞᱟ ᱡᱮᱴᱩᱠᱩ ᱟᱞᱮᱞᱮ ᱵᱟᱲᱟᱭᱟ ᱚᱸᱰᱮ ᱦᱚᱲ ᱦᱚᱯᱚᱱ ᱢᱮᱱᱟᱜ ᱯᱮᱭᱟ ᱥᱮ ᱚᱸᱰᱮ ᱦᱚᱲ ᱦᱚᱯᱚᱱ ᱠᱚᱣᱟᱜ ᱵᱷᱟᱹᱜᱤ ᱡᱟᱭᱜᱟ ᱡᱩᱢᱤ ᱢᱮᱱᱟᱜᱼᱟ ᱪᱟᱥ ᱟᱵᱟᱫᱽ ᱠᱤ ᱵᱟᱠᱚ ᱠᱟᱹᱢᱤᱭᱮᱫᱟ ᱚ ᱚ ᱟᱨ ᱱᱚᱝᱠᱟ ᱵᱟᱹᱱᱤᱡᱽᱼᱵᱮᱯᱟᱨ ᱠᱚ ᱵᱟᱹᱱᱤᱡᱽᱼᱵᱮᱯᱟᱨ ᱠᱚ ᱦᱚᱲ ᱦᱚᱯᱚᱱ ᱠᱚ ᱛᱟᱞᱟᱨᱮ ᱪᱮᱫ ᱞᱮᱠᱟ ᱚᱸᱰᱮ

ᱦᱮᱸ

ᱟᱪᱪᱷᱟ ᱟᱪᱪᱷᱟ ᱟᱪᱪᱷᱟ ᱟᱪᱪᱷᱟ ᱟᱨ ᱪᱟᱹᱠᱨᱤ ᱵᱟᱹᱠᱨᱤᱭᱟᱱ ᱦᱚᱲ ᱛᱤᱱᱟᱹᱜ ᱜᱟᱱ ᱢᱮᱱᱟᱜ ᱠᱚᱣᱟ ᱚᱸᱰᱮ ᱤᱱᱟᱹ ᱯᱟᱥᱮ

ᱚ ᱟᱪᱪᱷᱟ ᱱᱟᱦᱟᱜ ᱡᱩᱜᱽ ᱨᱮᱱ ᱡᱩᱣᱟᱹᱱ ᱠᱩᱲᱤ ᱠᱚᱲᱟ ᱫᱚ ᱛᱟᱦᱚᱞᱮ ᱪᱮᱫ ᱠᱚ ᱪᱤᱱᱛᱟᱹ ᱵᱷᱟᱵᱽᱱᱟ ᱵᱟᱲᱟᱭᱮᱫᱟ ᱦᱮᱸ ᱟᱫᱚ ᱠᱟᱛᱷᱟ ᱫᱚ ᱦᱩᱭᱩᱜ ᱠᱟᱱᱟ ᱦᱮᱸ ᱵᱚᱞᱮ ᱱᱚᱝᱠᱟ ᱱᱚᱝᱠᱟ ᱟᱞᱮ ᱥᱩᱥᱟᱹᱨᱤᱭᱟᱹ ᱛᱚᱨᱚᱯᱷ ᱠᱷᱚᱱ ᱱᱚᱝᱠᱟᱱᱟ ᱢᱤᱫᱴᱟᱝ ᱮᱣᱟᱨᱱᱮᱹᱥ ᱯᱳᱨᱳᱜᱽᱨᱟᱢ ᱢᱮᱱᱟᱜᱼᱟ ᱵᱚᱞᱮ ᱦᱚᱲ ᱠᱚᱥᱮ ᱪᱮᱛᱟᱣᱟᱱᱟ ᱞᱟᱹᱜᱤᱫ ᱡᱮᱠᱩᱲᱤ ᱠᱚᱲᱟ ᱠᱚ ᱠᱷᱟᱹᱞᱤ ᱪᱟᱹᱠᱨᱤ ᱵᱟᱹᱠᱨᱤ ᱟᱥᱟ ᱨᱮ ᱵᱟᱝ ᱛᱟᱦᱮᱸ ᱠᱟᱛᱮᱫ ᱡᱟᱛᱮ ᱱᱩᱠᱩ ᱵᱟᱹᱱᱤᱡᱽᱼᱵᱮᱯᱟᱨ ᱥᱮᱫ ᱪᱟᱥ ᱟᱵᱟᱫᱽ ᱦᱚᱸ ᱱᱚᱣᱟ ᱱᱟᱦᱟᱜ ᱨᱮᱱᱟᱜ ᱴᱮᱠᱱᱳᱞᱳᱡᱤ ᱡᱩᱜᱽ ᱨᱮ ᱚᱠᱟ ᱞᱮᱠᱟ ᱛᱮ ᱪᱟᱥ ᱟᱵᱟᱫᱽ ᱛᱮ ᱵᱟᱹᱲᱛᱤ ᱠᱟᱢᱟᱣ ᱦᱩᱭᱩᱜᱼᱟ ᱱᱚᱣᱟ ᱠᱚᱦᱚᱸ ᱥᱮᱪᱮᱫ ᱨᱮᱭᱟᱜ ᱢᱤᱫᱴᱟᱝ ᱫᱟᱣ ᱢᱮᱱᱟᱜᱼᱟ ᱟᱨᱠᱤ ᱟᱫᱚ ᱡᱩᱫᱤ ᱡᱟᱹᱨᱩᱲᱚᱜ ᱠᱷᱟᱱ ᱟᱞᱮ ᱞᱮ ᱪᱟᱞᱟᱣ ᱠᱟᱛᱮᱫ ᱟᱯᱮ ᱚᱸᱰᱮᱞᱮ ᱜᱚᱲᱚ ᱫᱟᱲᱮᱭᱟᱯᱮᱭᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱴᱷᱤᱠ ᱜᱮᱭᱟ ᱟᱨᱦᱚᱸ ᱦᱟᱸᱜ ᱨᱚᱯᱚᱲ ᱧᱟᱯᱟᱢ ᱦᱩᱭᱩᱜᱼᱟ ᱦᱮᱸ ᱡᱚᱦᱟᱨ ᱜᱮ ᱡᱚᱦᱟᱨ